ᱢᱤᱫ ᱟᱹᱛᱩ ᱨᱮ ᱥᱮ ᱢᱤᱫ ᱜᱷᱟᱨᱚᱸᱧᱡᱽ ᱨᱮ ᱡᱟᱦᱟᱸᱭ ᱢᱤᱫ ᱦᱚᱲ ᱵᱚᱦᱚᱜ ᱦᱟᱥᱩᱭᱮ ᱠᱟᱱᱟ ᱩᱱᱤ ᱵᱮᱥᱮ ᱞᱟᱹᱜᱤᱜ ᱛᱮ ᱡᱟᱦᱟᱸ ᱞᱟᱹᱠᱛᱤᱭᱟ ᱚᱱᱟ ᱫᱚ ᱯᱳᱭᱞᱳ ᱛᱮᱫᱚ ᱟᱵᱚ ᱩᱱᱤ ᱢᱤᱫ ᱟᱴᱮᱫ ᱨᱮᱵᱚᱱ ᱜᱤᱛᱤᱡᱮᱭᱟ ᱟᱨ ᱵᱚᱦᱚᱜ ᱥᱮ ᱢᱚᱞᱚᱝ ᱵᱚᱱ ᱤᱥᱠᱤᱨᱮᱭᱟ ᱟᱨ ᱢᱚᱞᱚᱝ ᱡᱩᱫᱤ ᱞᱚᱞᱚᱣᱟᱠᱟᱱ ᱛᱟᱭᱠᱷᱟᱱ ᱢᱤᱫᱴᱮᱱ ᱵᱟᱴᱤᱨᱮ ᱨᱮᱭᱟᱲ ᱫᱟᱜ ᱟᱨ ᱢᱤᱫᱴᱟᱝ ᱠᱤᱪᱨᱤᱜ ᱚᱲᱮᱡ ᱚᱱᱟ ᱞᱚᱦᱚᱫ ᱠᱟᱛᱮᱫ ᱢᱚᱞᱚᱝ ᱨᱮᱵᱚᱱ ᱫᱚᱦᱚᱣᱟᱭᱟ ᱥᱮᱵᱚᱱ ᱞᱟᱜᱟᱣᱟᱭᱟ ᱚᱱᱠᱟ ᱚᱱᱠᱟ ᱛᱮᱜᱮ ᱢᱤᱫᱜᱷᱟᱹᱲᱤᱡ ᱯᱚᱨ ᱫᱚ ᱚᱱᱟ ᱞᱚᱞᱚ ᱠᱚᱢᱚᱜ ᱛᱟᱭᱟ ᱥᱮᱫᱟᱭ ᱫᱚ ᱟᱵᱚ ᱥᱟᱶᱛᱟ ᱨᱮ ᱧᱮᱞ ᱟᱠᱟᱱᱟ ᱡᱮ ᱚᱡᱷᱟ ᱠᱚᱣᱟᱜ ᱫᱟᱨᱮ ᱨᱮᱭᱟᱜ ᱥᱟᱠᱟᱢ ᱥᱮ ᱨᱮᱦᱮᱫ ᱚᱱᱟ ᱠᱚ ᱨᱮᱭᱟᱜ ᱨᱟᱱ ᱠᱚ ᱵᱮᱱᱟᱣᱮᱫ ᱛᱟᱦᱮᱸᱱᱟ ᱟᱨ ᱚᱱᱟ ᱡᱚᱢ ᱠᱟᱛᱮᱫ ᱜᱮ ᱚᱱᱟ ᱵᱚᱦᱚᱜ ᱦᱟᱥᱩ ᱫᱚ ᱪᱟᱵᱟᱜ ᱠᱟᱱ ᱛᱟᱦᱮᱸᱱᱟ ᱢᱮᱱᱠᱷᱟᱱ ᱱᱮᱛᱟᱨ ᱫᱚ ᱰᱟᱠᱛᱟᱨ ᱚᱱᱟ ᱚᱡᱷᱟ ᱨᱮᱭᱟᱜ ᱡᱟᱦᱟᱸ ᱨᱟᱱ ᱠᱟᱱᱟ ᱚᱱᱟ ᱠᱷᱚᱱ ᱦᱟᱛᱟᱣ ᱠᱟᱛᱮᱫ ᱨᱟᱱ ᱠᱚ ᱵᱮᱱᱟᱣ ᱟᱠᱟᱫᱟ ᱚᱱᱟ ᱨᱟᱱ ᱠᱚ ᱡᱚᱢ ᱞᱮᱠᱷᱟᱱ ᱦᱚᱸ ᱚᱱᱟ ᱵᱚᱦᱚᱜ ᱦᱟᱥᱩ ᱫᱚ ᱛᱷᱤᱨᱚᱜ ᱠᱟᱱ ᱜᱮᱭᱟ